ᱦᱮᱞᱳ ᱡᱚᱦᱟᱨ ᱜᱮ ᱡᱚᱦᱟᱨ ᱜᱮ ᱦᱮᱸ ᱡᱚᱢ ᱫᱚ ᱥᱟᱱᱟᱢ ᱠᱚ ᱡᱚᱢ ᱧᱩᱭᱟ ᱡᱮᱨᱚᱠᱚᱢ ᱟᱲᱟᱜ ᱠᱚ ᱦᱮᱱᱟᱜᱼᱟ ᱡᱤᱞ ᱠᱚ ᱦᱮᱱᱟᱜᱼᱟ ᱦᱟᱠᱩ ᱠᱚ ᱦᱮᱱᱟᱜᱼᱟ ᱟᱲᱟᱜ ᱫᱚ ᱟᱭᱢᱟ ᱜᱮ ᱦᱮᱱᱟᱜᱼᱟ ᱢᱩᱱᱜᱟᱹ ᱟᱲᱟᱜ ᱦᱮᱱᱟᱜᱼᱟ ᱰᱟᱝᱨᱟ ᱠᱟᱴᱟ ᱟᱲᱟᱜ ᱦᱮᱱᱟᱜᱼᱟ ᱟᱫᱚ ᱯᱩᱭ ᱯᱟᱞᱚᱝ ᱚᱱᱟᱠᱚ ᱦᱮᱱᱟᱜᱼᱟ ᱜᱟᱰᱟ ᱠᱚᱨᱮ ᱜᱟᱹᱰᱭᱟᱹ ᱠᱚᱨᱮ ᱦᱩᱸ ᱚᱱᱟᱠᱚᱨᱮᱱ ᱦᱟᱠᱩ ᱦᱮᱸ ᱡᱤᱞ ᱠᱚᱫᱚ ᱤᱥᱤᱱ ᱦᱩᱭᱩᱜᱼᱟ ᱡᱤᱞ ᱫᱚ ᱥᱤᱢ ᱡᱤᱞ ᱦᱮᱱᱟᱜᱼᱟ ᱥᱩᱠᱨᱤ ᱡᱤᱞ ᱦᱮᱱᱟᱜᱼᱟ ᱱᱤᱭᱟᱹ ᱠᱚᱜᱮ ᱟᱹᱛᱩ ᱚᱲᱟᱜ ᱨᱮᱫᱚ ᱱᱤᱭᱟᱹ ᱠᱚᱜᱮ ᱧᱟᱢᱚᱜᱼᱟ ᱦᱮᱸ ᱯᱤᱴᱷᱟᱹ ᱠᱚᱨᱮ ᱦᱚᱞᱚᱝ ᱠᱚ ᱦᱚᱞᱚᱝ ᱠᱚᱞᱮ ᱞᱟᱜᱟᱜᱼᱟ ᱟᱨ ᱡᱤᱞ ᱞᱟᱜᱟᱜᱼᱟ ᱚᱱᱟᱨᱮ ᱦᱩᱸ ᱦᱚᱞᱚᱝ ᱨᱮ ᱡᱤᱞ ᱮᱢ ᱠᱟᱛᱮ ᱚᱱᱟ ᱠᱚ ᱤᱥᱤᱱᱟ ᱯᱤᱴᱷᱟᱹ ᱯᱟᱛᱲᱟ ᱯᱤᱴᱷᱟᱹ ᱡᱟᱦᱟᱸ ᱠᱚ ᱢᱮᱱᱟ ᱟᱹᱰᱤ ᱟᱹᱰᱤ ᱥᱟᱨᱦᱟᱣ ᱟᱢᱦᱚᱸ ᱡᱚᱦᱟᱨᱜᱮ ᱡᱚᱦᱟᱨᱜᱮ